ᱦᱮᱸ ᱱᱚᱝᱠᱟᱱ ᱯᱩᱛᱷᱤ ᱦᱚᱧ ᱯᱟᱲᱦᱟᱣ ᱟᱠᱟᱫᱟ ᱡᱟᱦᱟᱸ ᱯᱩᱛᱷᱤ ᱯᱟᱲᱦᱟᱣ ᱠᱟᱛᱮᱫ ᱚᱱᱛᱚᱨ ᱢᱚᱱᱮ ᱠᱷᱚᱱᱟᱜ ᱤᱧᱟᱹᱜ ᱢᱮᱫ ᱫᱟᱜ ᱡᱚᱨᱚᱜ ᱠᱟᱱ ᱛᱤᱧ ᱛᱟᱦᱮᱱᱟ ᱟᱹᱰᱤ ᱫᱩᱠ ᱥᱟᱺᱦᱤᱡ ᱚᱱᱟ ᱯᱩᱛᱷᱤ ᱨᱮ ᱚᱞ ᱛᱟᱦᱮᱸ ᱠᱟᱱᱟ ᱚᱱᱟ ᱯᱟᱲᱦᱟᱣ ᱠᱟᱛᱮᱫ ᱜᱮ ᱤᱧᱟᱹᱜ ᱢᱚᱱᱮ ᱚᱱᱛᱚᱨᱮ ᱨᱟᱜ ᱠᱮᱫ ᱛᱤᱧ ᱛᱮ ᱟᱡ ᱟᱡ ᱛᱮᱜᱮ ᱢᱮᱫ ᱫᱟᱜ ᱡᱚᱨᱚᱭᱮᱱ ᱛᱤᱧᱟᱹ ᱟᱨ ᱱᱚᱝᱠᱟᱱ ᱯᱩᱛᱷᱤ ᱦᱚᱸ ᱛᱟᱦᱮᱸ ᱠᱟᱱᱟ ᱚᱱᱟ ᱯᱩᱛᱷᱤ ᱤᱫᱤ ᱠᱟᱛᱮᱫ ᱤᱧ ᱡᱟᱦᱟᱧ ᱯᱟᱲᱦᱟᱣ ᱠᱮᱫᱟ ᱟᱫᱚ ᱩᱱ ᱡᱚᱠᱷᱟᱱ ᱫᱚ ᱟᱨᱚ ᱨᱟᱹᱥᱠᱟᱹᱣᱟᱱ ᱥᱟᱺᱦᱤᱡ ᱛᱮ ᱤᱧᱠᱚ ᱨᱟᱠᱟᱵ ᱟᱹᱜᱩ ᱠᱤᱫᱤᱧᱟ